ᱫᱟᱨᱮ ᱯᱟᱞᱦᱟ ᱠᱚᱫᱚ ᱟᱵᱚ ᱨᱚᱦᱚᱲ ᱠᱟᱛᱮᱫ ᱧᱩᱨ ᱞᱮᱱᱠᱷᱟᱱ ᱫᱟᱠᱟ ᱩᱛᱩ ᱪᱚᱸᱫᱟ ᱞᱟᱹᱜᱤᱫ ᱟᱵᱚ ᱥᱟᱦᱟᱱ ᱨᱮᱭᱟᱜ ᱵᱚᱱ ᱠᱟᱹᱢᱤ ᱦᱚᱪᱚᱭᱟ

ᱟᱨ ᱡᱚᱠᱷᱚᱱ ᱫᱟᱨᱮ ᱨᱮᱱᱟᱜ ᱨᱚᱦᱚᱲ ᱠᱟᱛᱮᱫ ᱧᱩᱨᱦᱩᱜᱼᱟ ᱚᱱᱟ ᱥᱟᱠᱟᱢ ᱠᱚᱫᱚ ᱨᱚᱦᱚᱲ ᱠᱟᱛᱮᱫ ᱚᱲᱟᱜ ᱛᱮ ᱟᱹᱜᱩ ᱠᱟᱛᱮᱫ ᱚᱱᱟ ᱵᱚᱱ ᱥᱮᱸᱜᱮᱞ ᱵᱚᱱ ᱡᱩᱞᱟ ᱚᱱᱟᱛᱮ ᱫᱟᱠᱟ ᱦᱩᱲᱩ ᱠᱚᱵᱚᱱ ᱦᱮᱰᱮᱡᱟ ᱚᱱᱟ ᱵᱚᱱ ᱠᱟᱹᱢᱤ ᱦᱚᱪᱚᱭᱟ